ᱥᱮᱫᱟᱭ ᱵᱤᱫᱟᱹᱞᱫᱚ ᱪᱟᱥᱵᱟᱥ ᱦᱚᱸ ᱟᱹᱰᱤ ᱢᱟᱱᱮ ᱢᱟᱱᱮ ᱠᱚᱥᱴᱚ ᱛᱮᱵᱚᱱ ᱠᱚᱨᱟᱣᱮᱫ ᱛᱮᱦᱮᱱᱟ ᱡᱮᱢᱚᱱ ᱥᱮᱫᱟᱭ ᱫᱚ ᱟᱹᱰᱤ ᱥᱮᱫᱟᱭᱫᱚ ᱩᱱᱟᱹᱜ ᱜᱟᱱᱫᱚ ᱵᱟᱝ ᱛᱟᱦᱮᱸᱠᱟᱱᱟ ᱤᱭᱟᱹᱠᱚ ᱱᱟᱦᱮᱞᱠᱚ ᱵᱚᱱ ᱛᱮᱵᱚᱱ ᱤᱭᱟᱹᱭᱮᱫ ᱛᱮᱱᱟᱱᱟ ᱥᱤ ᱠᱟᱛᱮᱫ ᱵᱚᱱ ᱪᱟᱥᱵᱟᱥᱮᱫ ᱛᱮᱦᱮᱱᱟ ᱠᱤᱱᱛᱩ ᱱᱟᱦᱟᱜ ᱡᱩᱜᱽᱫᱚ ᱟᱹᱰᱤ ᱤᱭᱟᱹᱠᱚ ᱚᱰᱳᱠ ᱠᱟᱱᱟ ᱡᱮᱢᱚᱱ ᱱᱤᱛᱚᱝ ᱫᱚ ᱴᱨᱟᱠᱴᱟᱨ ᱠᱚᱛᱮ ᱟᱹᱰᱤ ᱡᱟᱹᱥᱛᱤᱠᱚ ᱥᱤ ᱦᱪᱚᱭᱮᱫᱟ ᱢᱟᱱᱮ ᱚᱱᱟᱛᱮᱜᱮ ᱵᱮᱥᱤ ᱦᱚᱲ ᱫᱚᱠᱚ ᱨᱚᱦᱚᱭ ᱪᱟᱥᱵᱟᱥ ᱮᱫᱟ ᱟᱨ ᱦᱮᱸ ᱱᱟᱦᱮᱞ ᱛᱮᱫᱚ ᱠᱤᱪᱷᱩ ᱠᱤᱪᱷᱩ ᱦᱚᱲᱠᱚ ᱥᱤ ᱤᱭᱟᱹ ᱨᱚᱦᱚᱭᱮᱫᱟ ᱢᱟᱱᱮ ᱤᱭᱟᱹ ᱠᱚ ᱪᱟᱥᱵᱟᱥ ᱮᱫᱟᱠᱚ ᱠᱤᱱᱛᱩ ᱵᱤᱥᱤᱫᱚ ᱴᱨᱟᱠᱴᱟᱨ ᱛᱮᱜᱮ ᱥᱤ ᱠᱟᱛᱮᱫ ᱠᱚ ᱪᱟᱥᱵᱟᱥ ᱮᱫᱟ ᱟᱨ ᱡᱮᱢᱚᱱ ᱱᱤᱛᱚᱝ ᱯᱷᱳᱱ ᱨᱮᱭᱟᱜ ᱩᱰᱩᱠ ᱠᱟᱱᱟ ᱯᱷᱳᱱ ᱩᱰᱩᱠ ᱮᱱᱛᱮ ᱱᱤᱛᱚᱫᱚ ᱟᱹᱰᱤᱜᱟᱱ ᱥᱩᱵᱤᱫᱷᱟ ᱪᱮᱫᱟᱜ ᱥᱮ ᱚᱲᱟᱜ ᱠᱷᱚᱱᱜᱮ ᱡᱚᱛᱚ ᱠᱤᱪᱷᱩᱢ ᱠᱚᱨᱟᱣ ᱫᱟᱲᱮᱭᱟᱜᱼᱟ ᱠᱷᱟᱵᱟᱨ ᱦᱚᱸᱢ ᱚᱰᱟᱨ ᱫᱟᱲᱮᱭᱟᱜᱼᱟ ᱞᱩᱜᱽᱲᱤᱼᱞᱟᱯᱳᱜ ᱦᱚᱸᱢ ᱚᱰᱟᱨ ᱫᱟᱲᱮᱭᱟᱜᱼᱟ ᱡᱮᱠᱳᱱᱳ ᱡᱤᱱᱤᱥ ᱟᱨ ᱡᱟᱦᱟᱸ ᱥᱮᱱᱮᱢ ᱪᱟᱞᱟᱜᱼᱟ ᱴᱨᱮᱱ ᱨᱮᱱᱟᱜ ᱴᱨᱮᱱ ᱨᱮᱱᱟᱜ ᱴᱤᱠᱤᱴᱦᱚᱸ ᱚᱲᱟᱜ ᱠᱷᱚᱡᱜᱮ ᱵᱩᱠᱤᱝ ᱮᱫᱟ ᱵᱩᱠᱤᱝ ᱫᱟᱲᱮᱼᱟᱢ ᱡᱚᱛᱚ ᱠᱤᱪᱷᱩᱜᱮ ᱱᱤᱛᱚᱫᱚ ᱚᱱᱮᱠ ᱥᱩᱵᱤᱫᱷᱟ ᱟᱨ ᱯᱟᱦᱤᱞᱫᱚ ᱱᱤᱡᱮᱛᱮ ᱪᱟᱞᱟᱜ ᱦᱩᱭᱩᱜ ᱠᱟᱱ ᱛᱟᱦᱮᱱᱟ ᱱᱤᱛᱚᱜᱫᱚ ᱡᱚᱛᱚ ᱨᱮᱱᱟᱜ ᱥᱩᱵᱤᱫᱷᱟ ᱩᱰᱩᱠ ᱠᱟᱱᱟ ᱢᱟᱱᱮ ᱟᱹᱰᱤ ᱢᱟᱱᱮ ᱟᱯᱰᱮᱴ ᱟᱠᱟᱱᱟ ᱟᱨ ᱡᱮᱢᱚᱱ ᱟᱹᱰᱤᱫᱤᱱ ᱵᱮᱝᱠ ᱵᱮᱝᱠ ᱡᱮᱢᱚᱱ ᱯᱟᱦᱤᱞᱫᱚ ᱵᱮᱝᱠ ᱨᱮ ᱪᱟᱞᱟᱣ ᱠᱟᱛᱮ ᱯᱚᱭᱥᱟ ᱡᱚᱢᱟ ᱦᱩᱭᱩᱜ ᱠᱟᱱ ᱛᱮᱦᱮᱱᱟ ᱠᱤ ᱥᱮᱢ ᱛᱩᱞᱟᱹᱣ ᱛᱩᱞᱟᱹᱣ ᱦᱩᱭᱩᱜ ᱠᱟᱱ ᱛᱮᱦᱮᱱᱟ ᱟᱨ ᱱᱮᱛᱟᱨᱫᱚ ᱡᱚᱛᱚ ᱠᱤᱪᱷᱩ ᱚᱱᱞᱟᱭᱤᱱ ᱛᱮᱜᱮ ᱦᱩᱭᱩᱜᱼᱟ ᱠᱟᱱᱟ ᱚᱱᱞᱟᱭᱤᱱ ᱛᱮᱜᱮ ᱛᱩᱞᱟᱹᱣᱦᱚᱢ ᱫᱟᱲᱮᱼᱟ ᱡᱚᱢᱟᱦᱚᱢ ᱫᱟᱲᱮᱼᱟ ᱚᱸᱰᱮᱫᱚ ᱥᱮᱱᱜᱮ ᱵᱟᱝ ᱦᱩᱭᱩᱜ ᱛᱟᱢᱟ ᱱᱮᱛᱟᱨᱫᱚ ᱟᱹᱰᱤ ᱟᱯᱰᱮᱴ ᱦᱩᱭᱟᱠᱟᱱᱟ ᱟᱨ ᱪᱮᱫᱟᱜ ᱥᱮ ᱯᱟᱦᱤᱞ ᱡᱮᱢᱚᱱ ᱯᱟᱦᱤᱞ ᱢᱟᱱᱮ ᱥᱮᱫᱟᱭ ᱵᱤᱫᱟᱹᱞ ᱡᱮᱢᱚᱱ ᱠᱟᱨᱮᱱᱴ ᱵᱟᱝ ᱛᱟᱦᱮᱸᱠᱟᱱᱟ ᱯᱟᱦᱤᱞ ᱥᱮᱫᱟᱭ ᱵᱤᱫᱟᱹᱞ ᱦᱟᱨᱤᱠᱮᱱ ᱛᱮᱦᱮᱸᱠᱟᱱᱟ ᱦᱮᱨᱤᱠᱮᱱ ᱰᱤᱵᱟᱹ ᱛᱮᱦᱮᱸᱠᱟᱱᱟ ᱚᱱᱟᱛᱮ ᱜᱮ ᱵᱚᱱ ᱟᱞᱚᱜᱠᱟᱱ ᱛᱮᱦᱮᱱᱟ ᱱᱟᱦᱟᱜ ᱵᱤᱫᱟᱹᱞ ᱱᱤᱛᱚᱜ ᱱᱟᱦᱟᱜ ᱡᱩᱜᱽᱫᱚ ᱠᱟᱨᱮᱱ ᱚᱰᱳᱠ ᱟᱠᱟᱱᱟ ᱠᱟᱨᱮᱱ ᱛᱮᱜᱮ ᱱᱮᱛᱟᱨᱫᱚ ᱱᱟᱱᱟᱦᱩᱱᱟᱹᱨ ᱵᱟᱹᱛᱤ ᱦᱚᱸᱵᱚᱱ ᱡᱩᱞ ᱫᱟᱲᱮᱭᱟᱜ ᱠᱟᱱᱟ ᱟᱨᱚ ᱚᱱᱮᱠ ᱠᱤᱪᱷᱩ ᱡᱮᱢᱚᱱ ᱥᱮᱫᱟᱭ ᱵᱤᱫᱟᱹᱞ ᱠᱟᱴᱛᱮᱜᱮ ᱵᱚᱱ ᱥᱟᱦᱟᱱ ᱥᱟᱦᱟᱱᱛᱮ ᱫᱟᱠᱟ ᱠᱚᱵᱚᱱ ᱤᱥᱤᱱᱮᱫ ᱛᱮᱦᱮᱱᱟ ᱤᱥᱤᱱ ᱵᱚᱞᱛᱮ ᱡᱚᱛᱚ ᱠᱤᱪᱷᱩ ᱠᱟᱴ ᱢᱟᱱᱮ ᱥᱟᱦᱟᱱ ᱛᱮᱜᱮ ᱵᱚᱱ ᱤᱥᱤᱱᱮᱫ ᱛᱮᱦᱮᱱᱟ ᱟᱨ ᱱᱮᱛᱟᱨᱫᱚ ᱜᱮᱥ ᱩᱰᱩᱠᱟᱠᱟᱱᱟ ᱜᱮᱥ ᱛᱮᱠᱚ ᱤᱥᱤᱱ ᱮᱫᱟ ᱢᱟᱱᱮᱻ ᱱᱟᱦᱟᱜ ᱡᱩᱜᱽᱫᱚ ᱟᱹᱰᱤᱜᱮ ᱯᱚᱨᱤᱵᱚᱨᱛᱚᱱ ᱟᱠᱟᱱᱟ ᱳᱭ ᱟᱨᱪᱮᱫ ᱚᱱᱟ ᱡᱚᱛᱚᱻ ᱡᱚᱛᱚ ᱨᱮᱭᱟᱜ ᱜᱮ ᱪᱟᱥᱵᱟᱥ ᱨᱮᱭᱟᱜᱼᱮᱢ ᱢᱮᱱᱟ ᱤᱭᱟᱹ ᱨᱮᱱᱟᱜ ᱡᱮᱠᱳᱱᱳ ᱡᱤᱱᱤᱥ ᱱᱮᱛᱟᱨᱫᱚ ᱡᱚᱛᱚ ᱨᱮᱱᱟᱜ ᱜᱮ ᱯᱚᱨᱤᱵᱚᱨᱛᱚᱱ ᱟᱠᱟᱱᱟ